ᱟᱵᱚᱣᱟᱜ ᱥᱩᱨ ᱥᱩᱯᱩᱨ ᱡᱮᱜᱮᱛ ᱢᱟᱱᱣᱟ ᱰᱷᱮᱹᱨ ᱥᱟᱶᱛᱮ ᱥᱟᱛᱮ ᱡᱳᱜᱟᱡᱳᱜᱽ ᱨᱮᱭᱟᱜ ᱩᱯᱟᱹᱭ ᱮ ᱟᱹᱨᱩ ᱯᱷᱮᱨᱟᱣᱟ ᱡᱮᱭᱥᱮ ᱠᱤ ᱡᱮᱢᱚᱱ ᱥᱳᱥᱟᱞ ᱢᱤᱰᱤᱭᱟ ᱦᱩᱭᱮᱱᱟ ᱤᱭᱩᱴᱩᱵᱟᱨ ᱦᱩᱭᱮᱱᱟ ᱟᱹᱵᱤᱱ ᱤᱱᱥᱴᱚᱜᱨᱟᱢ ᱯᱷᱮᱥᱵᱩᱠ ᱚᱱᱠᱟ ᱞᱮᱠᱟᱛᱮ ᱟᱨ ᱱᱚᱜᱼᱚᱸᱭ ᱡᱮ ᱠᱷᱟᱴᱚ ᱢᱟᱪᱷᱟ ᱜᱟᱭᱟᱱ ᱥᱮ ᱠᱟᱹᱦᱱᱤ ᱦᱚᱛᱮᱡ ᱛᱮ ᱥᱩᱨ ᱥᱟᱯᱟᱲᱮ ᱨᱮ ᱦᱩᱭᱩᱜ ᱠᱟᱱᱟ ᱚᱱᱠᱟ ᱞᱮᱠᱟᱛᱮ ᱥᱩᱨ ᱥᱩᱯᱩᱨ ᱡᱮᱜᱮᱛ ᱨᱮᱱᱟᱜ ᱠᱷᱚᱵᱚᱨ ᱥᱮ ᱠᱤᱪᱷᱩ ᱥᱳᱥᱟᱞ ᱢᱤᱰᱤᱭᱟ ᱨᱮ ᱭᱟᱜ ᱚᱱᱠᱟᱱ ᱠᱷᱚᱵᱚᱨ ᱧᱟᱢᱚᱜᱼᱟ ᱚᱱᱠᱟ ᱞᱮᱠᱟᱛᱮ ᱵᱟᱰᱟᱭᱚᱜᱼᱟ ᱡᱮ ᱟᱵᱚᱣᱟᱜ ᱥᱩᱨ ᱥᱩᱯᱩᱨ ᱡᱮᱜᱮᱛ ᱢᱟᱱᱚ ᱰᱷᱮᱹᱨ ᱥᱟᱛᱮ ᱫᱚ ᱚᱱᱟᱜᱮ ᱥᱳᱥᱟᱞ ᱢᱤᱰᱤᱭᱟ ᱡᱟᱦᱟᱸ ᱫᱚ ᱛᱮᱦᱮᱧ ᱡᱟᱦᱟᱸ ᱨᱮ ᱢᱤᱫᱴᱟᱝ ᱢᱮᱞᱟ ᱦᱩᱭᱩᱜ ᱠᱟᱱᱟ ᱥᱮ ᱯᱨᱳᱜᱨᱟᱢ ᱦᱩᱭᱩᱜ ᱠᱟᱱᱟ ᱚᱸᱰᱮ ᱥᱳᱥᱟᱞ ᱢᱤᱰᱤᱭᱟ ᱦᱮᱡ ᱠᱟᱛᱮ ᱥᱮ ᱡᱟᱦᱟᱸ ᱨᱮ ᱡᱷᱚᱜᱽᱲᱟ ᱡᱷᱟᱹᱴᱤ ᱦᱩᱭ ᱮᱱᱟ ᱥᱮ ᱱᱤᱭᱟᱹᱣ ᱠᱷᱟᱹᱯᱟᱹᱨᱤᱭᱟᱹ ᱥᱮ ᱢᱤᱫᱴᱟᱝ ᱵᱟᱦᱟ ᱵᱚᱸᱜᱟ ᱥᱮ ᱚᱱᱠᱟ ᱵᱚᱸᱜᱟ ᱵᱳᱨᱳ ᱦᱩᱭᱮᱱᱟ ᱚᱸᱰᱮ ᱜᱮ ᱥᱳᱥᱟᱞ ᱢᱤᱰᱤᱭᱟ ᱦᱮᱡ ᱠᱟᱛᱮ ᱚᱸᱰᱮ ᱟᱡ ᱦᱟᱛᱟᱣ ᱟᱭ ᱠᱷᱚᱵᱚᱨ ᱠᱷᱚᱵᱚᱨ ᱦᱟᱛᱟᱣ ᱠᱟᱛᱮ ᱟᱡ ᱤᱭᱩᱴᱩᱵᱽ ᱨᱮ ᱟᱲᱟᱜᱟᱭ ᱭᱟ ᱚᱱᱠᱟ ᱟᱲᱟᱜᱟᱭ ᱤᱭᱩᱴᱩᱵᱽ ᱨᱮᱭᱟᱜ ᱯᱷᱮᱥᱵᱩᱠ ᱨᱮ ᱤᱱᱥᱴᱟᱜᱨᱟᱢ ᱨᱮ ᱤᱱᱠᱟᱹ ᱞᱮᱠᱟᱛᱮ ᱢᱤᱫ ᱦᱚᱲ ᱴᱷᱮᱱ ᱠᱷᱚᱱ ᱵᱟᱨ ᱦᱚᱲ ᱵᱟᱨ ᱦᱚᱲ ᱴᱷᱮᱱ ᱠᱷᱚᱱ ᱮᱭᱟᱭ ᱦᱚᱲ ᱟᱨ ᱮᱭᱟᱭ ᱦᱚᱲ ᱴᱷᱮᱱ ᱠᱷᱚᱱ ᱥᱟᱸᱜᱮ ᱦᱚᱲ ᱴᱷᱮᱱ ᱪᱟᱞᱟᱜᱼᱟ ᱚᱱᱠᱟ ᱟᱫᱷᱟᱨ ᱛᱮᱜᱮ ᱟᱵᱚᱣᱟᱜ ᱥᱩᱨ ᱥᱩᱯᱩᱨ ᱡᱮᱜᱮᱛ ᱨᱮᱱᱟᱜ ᱠᱷᱚᱵᱚᱨ ᱫᱚ ᱯᱟᱥᱱᱟᱜᱼᱟ ᱟᱨ ᱚᱱᱟ ᱨᱮᱱᱟᱜ ᱥᱩᱨ ᱥᱩᱯᱩᱨ ᱯᱟᱥᱱᱟᱣ ᱞᱟᱹᱜᱤᱫ ᱛᱮ ᱥᱳᱥᱟᱞ ᱢᱤᱰᱤᱭᱟ ᱢᱮᱱᱟᱜ ᱠᱚᱛᱟ ᱵᱚᱱᱟ ᱥᱮ ᱠᱷᱚᱵᱚᱨ ᱠᱟᱜᱚᱡᱽ ᱦᱚᱸ ᱯᱟᱥᱱᱟᱜᱼᱟ ᱚᱱᱟ ᱞᱮᱠᱟᱛᱮ ᱦᱩᱭᱩᱜ ᱠᱟᱱᱟ ᱱᱤᱛᱚᱜ ᱫᱚ